ᱤᱧᱟᱹᱜ ᱠᱩᱥᱤᱭᱟᱜ ᱠᱷᱮᱹᱞ ᱫᱚ ᱪᱷᱤᱸᱰᱩ ᱮᱱᱮᱡ ᱠᱟᱱᱟ ᱪᱷᱤᱸᱰᱩ ᱮᱱᱮᱡ ᱫᱚ ᱟᱹᱰᱤᱧ ᱠᱩᱥᱤᱭᱟᱜᱼᱟ ᱪᱷᱤᱸᱰᱩ ᱮᱱᱮᱡ ᱛᱮᱫᱚ ᱦᱚᱲᱢᱚ ᱠᱚ ᱱᱟᱯᱟᱭ ᱱᱤᱯᱷᱩᱴ ᱱᱤᱨᱟᱹᱭᱮ ᱫᱚᱦᱚᱭᱟ ᱪᱷᱤᱸᱰᱩ ᱮᱱᱮᱡ ᱫᱚ ᱦᱚᱲᱢᱚ ᱞᱟᱹᱜᱤᱫ ᱟᱹᱰᱤ ᱜᱮ ᱵᱷᱟᱹᱜᱤᱭᱟ ᱫᱤᱱᱟᱹᱢ ᱜᱮ ᱪᱷᱤᱸᱰᱩ ᱮᱱᱮᱡ ᱞᱮᱠᱷᱟᱱ ᱦᱚᱲᱢᱚ ᱠᱚ ᱱᱟᱯᱟᱭ ᱪᱚᱧᱪᱚᱬᱮ ᱫᱚᱦᱚᱭᱟ ᱟᱨ ᱪᱷᱤᱸᱰᱩ ᱮᱱᱮᱡ ᱫᱚ ᱟᱹᱰᱤ ᱵᱷᱟᱹᱜᱤ ᱮᱱᱮᱡ ᱠᱟᱱᱟ ᱟᱨ ᱤᱧ ᱤᱧ ᱤᱧ ᱨᱮᱱ ᱜᱟᱛᱮ ᱠᱚ ᱥᱟᱶ ᱧᱟᱯᱟᱢ ᱞᱮᱱᱠᱷᱟᱱᱤᱧ ᱩᱱᱠᱩᱧ ᱠᱩᱞᱤ ᱠᱚᱣᱟ ᱡᱩᱫᱤ ᱪᱷᱤᱸᱰᱩ ᱮᱱᱮᱡ ᱵᱟᱝ ᱠᱚ ᱥᱮᱱᱚᱜ ᱠᱟᱱᱟ ᱮᱱᱠᱷᱟᱱᱤᱧ ᱢᱮᱛᱟ ᱠᱚᱣᱟ ᱪᱮᱫᱟᱜ ᱪᱷᱤᱸᱰᱩ ᱮᱱᱮᱡ ᱵᱟᱝ ᱵᱚ ᱥᱮᱱᱚᱜ ᱠᱟᱱᱟ ᱦᱟᱡᱟᱨ ᱠᱟᱹᱢᱤ ᱛᱟᱦᱮᱱ ᱨᱮᱦᱚᱸ ᱢᱤᱫ ᱵᱮᱲᱟ ᱫᱚ ᱪᱷᱤᱸᱰᱩ ᱮᱱᱮᱡ ᱟᱹᱰᱤ ᱜᱮ ᱞᱟᱹᱠᱛᱤᱭᱟ ᱪᱷᱤᱸᱰᱩ ᱮᱱᱮᱡ ᱞᱮᱠᱷᱟᱱ ᱦᱚᱲᱢᱚ ᱱᱟᱯᱟᱭ ᱱᱤᱯᱷᱩᱴ ᱱᱤᱨᱳᱲ ᱛᱟᱦᱮᱱᱟ ᱵᱩᱫᱽᱫᱷᱤ ᱫᱤᱥᱟᱹ ᱥᱟᱨᱥᱟᱜᱼᱟ ᱦᱚᱲᱢᱚ ᱞᱮᱜᱮᱡᱽ ᱛᱟᱦᱮᱱᱟ ᱚᱱᱟᱛᱮ ᱪᱷᱤᱸᱰᱩ ᱮᱱᱮᱡ ᱫᱚ ᱟᱹᱰᱤ ᱜᱮ ᱱᱟᱯᱟᱭᱟ ᱟᱨ ᱪᱷᱤᱸᱰᱩ ᱮᱱᱮᱡ ᱫᱚ ᱤᱧ ᱟᱹᱰᱤ ᱜᱤᱧ ᱠᱩᱥᱤᱭᱟᱜᱼᱟ ᱟᱨ ᱜᱟᱛᱮ ᱠᱚ ᱥᱟᱶ ᱤᱧ ᱧᱟᱯᱟᱢ ᱞᱮᱱᱠᱷᱟᱱ ᱩᱱᱠᱩ ᱦᱚᱸ ᱪᱷᱤᱸᱰᱩ ᱮᱱᱮᱡ ᱵᱟᱵᱚᱫ ᱛᱤᱧ ᱠᱩᱞᱤ ᱠᱚᱣᱟ